ᱠᱨᱤᱠᱮᱹᱴ ᱠᱷᱮᱞᱳᱰ ᱫᱚ ᱢᱚᱭᱩᱨᱵᱷᱚᱸᱡᱽ ᱟᱹᱰᱤ ᱡᱩᱫᱟᱹ ᱡᱩᱫᱟᱹ ᱡᱟᱭᱜᱟ ᱨᱮ ᱟᱹᱰᱤ ᱵᱮᱥ ᱦᱩᱭᱩᱜ ᱠᱟᱱᱟ ᱜᱤᱫᱟᱹᱨ ᱠᱷᱚᱱ ᱡᱩᱣᱟᱹᱱ ᱫᱷᱟᱹᱨᱤᱡ ᱱᱚᱣᱟ ᱠᱷᱮᱞᱳᱰ ᱠᱚ ᱠᱷᱮᱞᱳᱰᱮᱫᱟ ᱟᱨ ᱧᱮᱧᱮᱞ ᱠᱚᱦᱚᱸ ᱦᱟᱲᱟᱢ ᱠᱚ ᱜᱤᱫᱟᱹᱨ ᱠᱚ ᱠᱩᱲᱤ ᱠᱚᱦᱚᱸ ᱧᱮᱧᱮᱞ ᱠᱚ ᱥᱮᱱᱚᱜ ᱠᱟᱱᱟ ᱟᱫᱚ ᱱᱚᱣᱟ ᱢᱚᱭᱩᱨᱵᱷᱚᱸᱡᱽ ᱨᱮ ᱟᱹᱫᱤᱵᱟᱹᱥᱤ ᱠᱚᱦᱚᱸ ᱢᱮᱱᱟᱜ ᱠᱚᱣᱟ ᱟᱹᱫᱤᱵᱟᱹᱥᱤ ᱠᱚᱦᱚᱸ ᱠᱚ ᱮᱱᱮᱡ ᱠᱟᱱᱟ ᱤᱠᱷᱟᱹᱱ ᱴᱷᱟᱹᱣᱠᱟᱹ ᱡᱟᱜᱟ ᱛᱮ ᱩᱱᱠᱩ ᱟᱹᱫᱤᱵᱟᱹᱥᱤ ᱜᱤᱫᱽᱨᱟᱹ ᱠᱚ ᱵᱟᱠᱚ ᱥᱮᱴᱮᱨ ᱫᱟᱲᱮᱭᱟᱜ ᱠᱟᱱᱟ ᱪᱤᱠᱟᱹᱛᱮ ᱥᱚᱨᱠᱟᱨᱟᱜ ᱵᱮᱵᱚᱥᱛᱷᱟ ᱚᱱᱠᱟ ᱱᱚᱣᱟ ᱠᱚᱫᱚ ᱢᱚᱭᱩᱨᱵᱷᱚᱸᱡᱽ ᱮᱨᱤᱭᱟ ᱫᱚ ᱱᱚᱣᱟ ᱨᱮᱸᱜᱮᱡ ᱦᱚᱲ ᱜᱤᱫᱟᱹᱨ ᱠᱚᱜᱮ ᱥᱟᱱᱛᱟᱲ ᱠᱚ ᱵᱟᱹᱲᱛᱤ ᱢᱮᱱᱟ ᱠᱚᱣᱟ ᱟᱨ ᱮᱴᱟᱜ ᱡᱟᱹᱛᱤ ᱠᱚᱦᱚᱸ ᱢᱮᱱᱟᱜ ᱠᱚᱣᱟ ᱩᱱᱠᱩ ᱠᱚᱫᱚ ᱠᱤᱪᱷᱤ ᱟᱠᱚᱣᱟᱜ ᱠᱨᱤᱠᱮ ᱴ ᱠᱚ ᱰᱮᱵᱷᱞᱚᱯᱮᱫᱟ ᱟᱫᱚ ᱤᱱᱴᱟᱨᱱᱮᱥᱮᱱᱮᱞ ᱟᱨ ᱱᱮᱥᱮᱱᱮᱞ ᱞᱮᱵᱮᱞ ᱨᱮ ᱪᱮᱫ ᱞᱮᱠᱟᱛᱮ ᱱᱩᱠᱩ ᱜᱤᱫᱽᱨᱟᱹ ᱠᱚ ᱤᱫᱤ ᱞᱟᱹᱜᱤᱫ ᱦᱩᱭᱩᱜᱼᱟ ᱚᱱᱟ ᱥᱚᱨᱠᱟᱨ ᱜᱚᱲᱚᱭ ᱮᱢᱚᱜ ᱠᱷᱟᱱ ᱟᱹᱰᱤ ᱱᱟᱯᱟᱭᱟ ᱟᱫᱚ ᱤᱱᱟᱹᱜ ᱢᱮᱱ ᱠᱟᱛᱮᱫ ᱜᱮ ᱟᱹᱞᱤᱧ ᱞᱤᱧ ᱢᱩᱪᱟᱹᱫ ᱮᱫᱟ